ᱦᱩᱞ ᱢᱮᱱ ᱞᱮᱠᱷᱟᱱ ᱫᱚ ᱟᱹᱰᱤ ᱞᱮᱠᱟᱱ ᱦᱩᱞ ᱢᱮᱱᱟᱜᱼᱟ ᱟᱨ ᱟᱹᱰᱤ ᱞᱮᱠᱟᱱ ᱡᱟᱹᱛᱤᱨᱮᱱ ᱦᱚᱲ ᱠᱚ ᱦᱩᱞ ᱞᱮᱫᱟ ᱚᱱᱟ ᱢᱩᱫᱽᱨᱮ ᱦᱳ ᱠᱚᱣᱟᱜ ᱦᱩᱞ ᱛᱟᱦᱮᱸᱞᱮᱱᱟ ᱢᱩᱸᱰᱟᱹ ᱠᱚᱣᱟᱜ ᱦᱚᱸ ᱦᱩᱞ ᱛᱟᱦᱮᱸᱞᱮᱱᱟ ᱟᱨ ᱟᱵᱚ ᱥᱟᱱᱛᱟᱲ ᱠᱚᱣᱟᱜ ᱦᱚᱸ ᱥᱟᱱᱛᱟᱲ ᱦᱩᱞ ᱢᱮᱱᱛᱮ ᱟᱨ ᱥᱟᱱᱛᱟᱲ ᱵᱤᱫᱽᱫᱨᱚᱦᱚ ᱢᱮᱱᱛᱮᱵᱚᱱ ᱢᱮᱛᱟᱜ ᱠᱟᱱᱟ ᱟᱫᱚ ᱥᱟᱱᱛᱟᱲ ᱦᱩᱞ ᱨᱮᱫᱚ ᱥᱤᱫᱩ ᱠᱟᱹᱱᱩ ᱪᱟᱸᱫ ᱵᱷᱟᱭᱨᱚ ᱰᱤᱵᱟᱹ ᱠᱤᱥᱩᱱ ᱟᱨ ᱵᱟᱝᱠᱷᱟᱱᱼᱢᱟ ᱯᱷᱩᱞᱳ ᱡᱷᱟᱱᱚ ᱛᱟᱹᱠᱤᱱ ᱱᱟᱦᱟᱜ ᱦᱚᱸ ᱟᱹᱰᱤᱜᱟᱱ ᱮᱱᱮᱢ ᱛᱟᱦᱮᱸᱞᱮᱱᱟ ᱟᱨ ᱩᱱᱠᱩ ᱡᱟᱦᱟᱸ ᱠᱚ ᱦᱩᱞ ᱞᱮᱫᱟ ᱚᱱᱟ ᱦᱩᱞ ᱫᱚ ᱥᱟᱦᱮᱵ ᱠᱚ ᱛᱩᱞᱩᱡ ᱟᱨ ᱚᱱᱟ ᱵᱤᱴᱞᱟᱹᱦᱟ ᱵᱨᱤᱴᱤᱥ ᱠᱚ ᱛᱩᱞᱩᱡ ᱦᱩᱭᱞᱮᱱ ᱛᱟᱦᱮᱸᱜ ᱟᱹᱰᱤ ᱵᱚᱛᱚᱨ ᱜᱮ ᱢᱮᱱᱠᱷᱟᱱ ᱚᱱᱟ ᱦᱩᱞ ᱨᱮᱱᱟᱜ ᱡᱚᱥ ᱫᱚ ᱱᱚᱣᱟ ᱠᱟᱱᱟ ᱩᱱᱠᱩ ᱵᱤᱴᱞᱟᱹᱦᱟ ᱵᱨᱤᱴᱤᱥ ᱟᱨᱚ ᱥᱟᱦᱮᱵᱽ ᱠᱚ ᱟᱵᱚ ᱡᱚᱠᱷᱚᱱ ᱟᱵᱚᱣᱟᱜ ᱫᱤᱥᱚᱢ ᱥᱤᱧᱚᱛ ᱫᱤᱥᱚᱢ ᱨᱮᱡ ᱥᱟᱱᱟᱞᱮᱫ ᱠᱚᱣᱟ ᱟᱵᱚᱣᱟᱜ ᱦᱟᱥᱟ ᱟᱵᱟᱫᱤ ᱡᱚᱛᱚ ᱟᱠᱚᱣᱟᱜ ᱛᱤᱨᱮ ᱟᱠᱚᱣᱟᱜ ᱟᱹᱭᱫᱟᱹᱨᱤ ᱨᱮᱠᱚ ᱫᱚᱦᱚᱭᱟ ᱢᱮᱱᱛᱮ ᱠᱚ ᱟᱥᱟ ᱟᱸᱥ ᱞᱮᱜᱼᱟ ᱢᱮᱱᱠᱷᱟᱱ ᱚᱱᱟ ᱦᱩᱞ ᱨᱮ ᱟᱵᱚᱨᱮᱱ ᱵᱤᱨ ᱠᱚ ᱟᱹᱰᱤᱜᱟᱱ ᱛᱟᱠᱚ ᱯᱷᱩᱴᱟᱹᱣ ᱛᱟᱦᱮᱸ ᱞᱮᱱᱟ ᱟᱨ ᱩᱱᱠᱩ ᱠᱚ ᱥᱟᱞᱟᱜ ᱦᱚᱴᱚᱜ ᱛᱚᱯᱟᱜᱚᱜ ᱢᱟᱭᱟᱢ ᱞᱤᱝᱜᱤᱜ ᱟᱠᱚ ᱠᱚ ᱦᱩᱞ ᱞᱮᱫᱼᱛᱮ ᱛᱮᱦᱮᱧ ᱟᱵᱚ ᱩᱱᱠᱩ ᱥᱟᱦᱮᱵᱽ ᱠᱚ ᱛᱩᱞᱩᱡ ᱟᱨ ᱵᱟᱝᱢᱟ ᱵᱨᱤᱴᱤᱥ ᱥᱚᱨᱠᱟᱨ ᱠᱚ ᱛᱩᱞᱩᱡ ᱟᱵᱚ ᱦᱟᱥᱟ ᱟᱵᱟᱫᱤ ᱠᱚ ᱨᱮᱡ ᱟᱠᱟᱫ ᱵᱚᱱᱟ ᱩᱱ ᱚᱠᱛᱚᱨᱮ ᱟᱵᱚ ᱥᱟᱱᱛᱟᱲ ᱟᱹᱫᱤᱵᱟᱹᱥᱤ ᱠᱚ ᱩᱱᱟᱹᱜ ᱡᱩᱢᱤᱫ ᱠᱚ ᱛᱟᱦᱮᱸᱞᱮᱱᱟ ᱡᱟᱦᱟᱸᱛᱮ ᱞᱟᱹᱭ ᱛᱮᱦᱚᱸ ᱵᱟᱝ ᱞᱟᱹᱭ ᱛᱮᱵᱟᱜᱚᱜᱼᱟ ᱟᱨ ᱧᱮᱞᱢᱟ ᱟᱹᱰᱤ ᱥᱟᱺᱜᱤᱧ ᱨᱮᱭᱟᱜ ᱠᱟᱛᱷᱟ ᱠᱟᱱᱟ ᱩᱱ ᱚᱠᱛᱚ ᱨᱮ ᱟᱛᱳ ᱫᱤᱥᱚᱢ ᱨᱮ ᱪᱷᱟᱴᱠᱟ ᱠᱷᱚᱱᱮᱢ ᱦᱚᱦᱚ ᱞᱮᱠᱷᱟᱱ ᱡᱟᱦᱟᱸᱭ ᱜᱮ ᱠᱚ ᱟᱸᱡᱚᱢ ᱟᱠᱟᱫ ᱥᱟᱱᱟᱢ ᱠᱚ ᱫᱟᱹᱲ ᱦᱤᱡᱩᱜ ᱠᱟᱱ ᱛᱟᱦᱮᱸᱜ ᱛᱚ ᱱᱤᱛᱳᱜ ᱫᱚ ᱚᱱᱟ ᱨᱮᱱᱟᱜ ᱩᱞᱴᱟᱹ ᱦᱩᱭᱩᱜ ᱠᱟᱱᱟ ᱟᱢ ᱟᱛᱳ ᱟᱛᱳ ᱚᱲᱟᱜ ᱚᱲᱟᱜ ᱮᱢ ᱦᱚᱦᱚᱭ ᱨᱮᱦᱚᱸ ᱟᱢᱴᱷᱮᱱ ᱫᱚ ᱪᱤᱞᱤᱦᱚᱸ ᱵᱟᱠᱚ ᱥᱩᱨᱩᱜᱼᱟ ᱢᱮᱱᱠᱷᱟᱱ ᱚᱱᱟ ᱞᱮᱠᱟᱱ ᱦᱩᱞ ᱨᱮ ᱛᱮᱦᱮᱧ ᱡᱟᱦᱟᱸ ᱠᱚ ᱡᱤᱭᱟᱹᱫ ᱟᱠᱟᱱᱟ ᱩᱱᱠᱩ ᱟᱵᱚᱨᱮᱱ ᱦᱩᱞᱜᱟᱹᱨᱤᱭᱟᱹ ᱥᱤᱫᱩ ᱠᱟᱱᱩ ᱪᱟᱸᱫ ᱵᱷᱟᱭᱨᱚ ᱯᱷᱩᱞᱳ ᱡᱷᱟᱱᱚ ᱞᱟᱦᱟᱨᱮ ᱵᱟᱵᱟ ᱛᱤᱞᱠᱟᱹ ᱟᱨ ᱵᱤᱨᱥᱟ ᱢᱩᱱᱰᱟᱹ ᱟᱨᱦᱚᱸ ᱮᱢᱟᱱ ᱠᱚ ᱚᱱᱠᱟ ᱰᱤᱵᱟᱹ ᱠᱤᱥᱩᱱ ᱠᱚ ᱩᱱᱠᱩ ᱠᱚᱣᱟᱜ ᱠᱟᱹᱢᱤ ᱦᱚᱨᱟ ᱛᱮᱦᱮᱧ ᱵᱟᱝ ᱦᱤᱲᱤᱧᱚᱜᱼᱟ ᱛᱚ ᱟᱵᱚ ᱟᱹᱫᱤᱵᱟᱹᱥᱤ ᱠᱚ ᱩᱱᱠᱩᱣᱟᱜ ᱠᱟᱛᱷᱟ ᱠᱟᱹᱦᱱᱤ ᱠᱚ ᱡᱩᱫᱤ ᱵᱟᱲᱟᱭ ᱥᱟᱱᱟᱵᱚᱱᱟ ᱟᱸᱡᱚᱢ ᱥᱟᱱᱟ ᱵᱚᱱᱟ ᱱᱟᱜᱟᱢ ᱯᱟᱲᱦᱟᱣ ᱞᱮᱠᱷᱟᱱ ᱜᱮ ᱡᱚᱛᱚᱣᱟᱜ ᱵᱚᱱ ᱴᱷᱤᱠᱟᱹᱭᱟ ᱟᱨ ᱱᱟᱜᱟᱢ ᱵᱟᱵᱚᱱ ᱯᱟᱲᱦᱟᱣ ᱞᱮᱠᱷᱟᱱ ᱫᱚ ᱠᱟᱹᱦᱱᱤ ᱞᱮᱠᱟᱦᱚᱸ ᱵᱩᱡᱷᱟᱹᱜᱼᱟ ᱥᱮᱫᱟᱭᱟᱜ ᱥᱟᱹᱨᱤ ᱠᱟᱛᱷᱟ ᱱᱟᱦᱟᱜᱼᱟᱜ ᱠᱟᱹᱦᱱᱤ ᱚᱱᱠᱟ ᱞᱮᱠᱟ ᱦᱟᱸᱜ ᱢᱤᱫᱴᱟᱝ ᱵᱩᱡᱷᱟᱹᱜ ᱠᱟᱱᱟ ᱢᱮᱱᱠᱷᱟᱱ ᱚᱱᱟ ᱠᱚᱫᱚ ᱟᱹᱰᱤ ᱵᱟᱹᱲᱤᱡ ᱩᱭᱦᱟᱹᱨ ᱠᱟᱱᱟ ᱟᱵᱚ ᱞᱮᱠᱟᱱ ᱦᱚᱲᱜᱮ ᱟᱵᱚ ᱞᱮᱠᱟᱱ ᱢᱟᱭᱟᱝ ᱜᱮ ᱟᱵᱚᱨᱮᱱ ᱯᱩᱨᱩᱫᱷᱩᱞ ᱠᱚᱜᱮ ᱟᱵᱚᱨᱮᱱ ᱦᱟᱯᱲᱟᱢ ᱠᱚᱜᱮ ᱟᱵᱚᱨᱮᱱ ᱵᱤᱨ ᱠᱚᱜᱮ ᱟᱵᱚ ᱵᱟᱵᱚᱱ ᱯᱟᱸᱡᱟ ᱞᱮᱠᱚ ᱠᱷᱟᱱ ᱟᱵᱚᱫᱚ ᱡᱚᱛᱚᱣᱟᱜ ᱠᱚ ᱮᱲᱮ ᱪᱟᱵᱟ ᱵᱚᱱᱟ ᱢᱮᱱᱠᱷᱟᱱ ᱡᱚᱛᱚᱣᱟᱜ ᱢᱟᱠᱚ ᱮᱲᱮ ᱪᱟᱵᱟᱵᱚᱱ ᱜᱮᱭᱟ ᱟᱵᱚ ᱟᱵᱚ ᱦᱚᱸᱵᱚᱱ ᱟᱯᱟᱫ ᱥᱟᱹᱨᱤ ᱩᱛᱟᱹᱨᱚᱜᱼᱟ ᱛᱚ ᱚᱱᱠᱟ ᱵᱟᱝ ᱛᱟᱦᱮᱸ ᱠᱟᱛᱮᱫ ᱟᱵᱚ ᱡᱚᱛᱚᱫᱤᱱ ᱵᱚᱭᱦᱟ ᱞᱮᱠᱟ ᱢᱤᱫ ᱮᱸᱜᱟᱛ ᱟᱯᱟᱛ ᱦᱚᱯᱚᱱ ᱞᱮᱠᱟᱵᱚᱱ ᱛᱟᱦᱮᱸ ᱞᱮᱱᱠᱷᱟᱱ ᱟᱹᱰᱤ ᱛᱮᱫᱼᱜᱮ ᱱᱟᱯᱟᱭᱚᱜᱼᱟ ᱱᱟᱯᱟᱭ ᱥᱟᱶᱛᱮ ᱟᱵᱚᱦᱚᱸ ᱱᱟᱯᱟᱭ ᱨᱮᱵᱚᱱ ᱛᱟᱦᱮᱱᱟ ᱡᱚᱢᱟᱜ ᱧᱩᱣᱟᱜ ᱦᱚᱨᱚᱜ ᱵᱟᱸᱫᱮ ᱮᱱᱮᱡ ᱥᱮᱨᱮᱧ ᱟᱨ ᱨᱟᱹᱥᱠᱟᱹ ᱨᱚᱢᱚᱡ ᱡᱚᱛᱚᱣᱟᱜ ᱟᱹᱰᱤ ᱱᱟᱯᱟᱭ ᱛᱮᱜᱮᱵᱚᱱ ᱵᱟᱧᱪᱟᱣ ᱫᱚᱦᱚ ᱫᱟᱲᱮᱭᱟᱜᱼᱟ